ᱢᱟᱹᱭ ᱞᱩᱠᱷᱤ ᱦᱟᱸᱥᱫᱟ ᱟᱢᱟᱜ ᱞᱟᱹᱭ ᱞᱮᱠᱟᱛᱮ ᱟᱢᱫᱚ ᱚᱞᱚᱜᱼᱯᱟᱲᱦᱟᱣ ᱟᱹᱰᱤᱢ ᱠᱩᱥᱤᱭᱟᱜᱼᱟ ᱟᱫᱚ ᱟᱢ ᱜᱤᱫᱽᱨᱟᱹ ᱠᱷᱚᱱᱟᱜ ᱱᱤᱛ ᱫᱷᱟᱹᱨᱤᱡ ᱪᱮᱫᱞᱮᱠᱟᱢ ᱯᱟᱲᱦᱟᱣᱮᱱᱟ ᱟᱨ ᱯᱟᱲᱦᱟᱣ ᱠᱟᱛᱮᱫ ᱟᱜᱟᱢᱨᱮ ᱟᱢ ᱪᱤᱞᱤ ᱵᱮᱱᱟᱜ ᱥᱟᱱᱟᱢ ᱠᱟᱱᱟ ᱪᱮᱫ ᱮᱢ ᱩᱭᱦᱟᱹᱨ ᱟᱠᱟᱫᱼᱟ ᱚᱱᱟ ᱠᱟᱛᱷᱟᱢ ᱞᱟᱹᱭᱟ ᱦᱩᱰᱤᱧ ᱠᱷᱚᱱᱟᱜ ᱪᱮᱫᱞᱮᱠᱟᱢ ᱯᱟᱲᱦᱟᱭᱮᱱᱟ ᱚᱱᱟ ᱠᱷᱚᱱ ᱞᱟᱹᱭᱢᱮ ᱤᱧᱫᱚ ᱦᱩᱰᱤᱧ ᱠᱷᱚᱱᱟᱜ ᱜᱮ ᱟᱹᱰᱤ ᱯᱟᱲᱦᱟᱣᱫᱚᱧ ᱠᱩᱥᱤᱭᱟᱜᱟᱹᱧ ᱟᱨ ᱟᱹᱰᱤ ᱢᱚᱱᱮᱛᱤᱧ ᱢᱮᱱᱟᱜᱼᱟ ᱯᱟᱲᱦᱟᱜᱨᱮ ᱟᱨ ᱯᱟᱲᱦᱟᱣ ᱠᱟᱛᱮᱫ ᱥᱮᱬᱟ ᱦᱚᱲᱤᱧ ᱵᱮᱱᱟᱜᱼᱟ ᱟᱨ ᱤᱧᱦᱚᱸ ᱤᱧᱦᱚᱸ ᱜᱤᱫᱽᱨᱟᱹᱠᱚᱧ ᱯᱟᱲᱦᱟᱣ ᱠᱚᱣᱟ ᱚᱱᱟᱧ ᱩᱭᱦᱟᱹᱨ ᱟᱠᱟᱫᱟ ᱟᱫᱚ ᱦᱩᱰᱤᱧ ᱠᱷᱚᱱᱟᱜ ᱜᱮ ᱟᱞᱮᱫᱚ ᱟᱞᱮᱫᱚ ᱥᱠᱩᱞ ᱞᱮ ᱪᱟᱞᱟᱣ ᱛᱟᱦᱮᱱ ᱟᱨ ᱥᱠᱩᱞ ᱨᱮ ᱤᱧᱫᱤᱫᱤ ᱛᱟᱠᱚ ᱥᱟᱞᱟᱜ ᱤᱧᱫᱚᱧ ᱪᱟᱞᱟᱜ ᱛᱟᱦᱮᱫ ᱟᱨ ᱟᱹᱰᱤ ᱵᱮᱥ ᱛᱮᱜᱮᱞᱮ ᱯᱟᱲᱦᱟᱜᱼᱟ ᱟᱨ ᱚᱠᱟ ᱡᱚᱠᱷᱚᱱᱪᱚ ᱥᱚᱲᱮᱠᱚ ᱵᱟᱞᱮ ᱥᱟᱴᱟᱜᱟᱞᱮ ᱟᱨ ᱨᱮᱯᱮᱡ ᱟᱞᱮ ᱛᱟᱦᱮᱱ ᱟᱨ ᱠᱷᱮᱞᱼᱠᱩᱫᱽᱠᱚ ᱵᱮᱥᱜᱮ ᱦᱩᱭᱩᱜᱼᱟ ᱟᱨ ᱚᱸᱰᱮᱱ ᱢᱟᱥᱴᱟᱨᱠᱚ ᱵᱮᱥᱜᱮᱠᱚ ᱛᱟᱦᱮᱸᱞᱮᱱᱟ ᱵᱮᱥ ᱛᱮᱜᱮᱠᱚ ᱯᱟᱲᱦᱟᱣᱟ ᱟᱨ ᱵᱟᱞᱮ ᱫᱟᱲᱮᱭᱟᱜ ᱠᱷᱟᱱ ᱫᱟᱞᱦᱚᱸᱠᱚ ᱫᱟᱞ ᱞᱮᱜᱮᱭᱟ ᱛᱟᱦᱮᱸᱫ ᱟᱨ ᱟᱹᱰᱤ ᱢᱚᱡᱽᱛᱮᱜᱮ ᱯᱟᱲᱦᱟᱣᱠᱚ ᱦᱩᱭᱩᱜᱼᱟ ᱛᱟᱦᱮᱱ ᱟᱨ ᱚᱸᱰᱮ ᱠᱷᱚᱱᱟᱜ ᱤᱧ ᱟᱴ ᱠᱮᱞᱟᱥ ᱦᱟᱹᱵᱤᱡ ᱩᱰᱩᱠ ᱠᱟᱛᱮᱫ ᱤᱧᱫᱚ ᱦᱳᱥᱴᱮᱞᱤᱧ ᱪᱟᱞᱟᱣᱮᱱᱟ ᱦᱳᱥᱴᱮᱞ ᱨᱮ ᱚᱸᱰᱮᱦᱚᱸ ᱤᱧ ᱟᱹᱰᱤ ᱥᱟᱸᱜᱮ ᱜᱟᱛᱮᱠᱚᱧ ᱧᱟᱢᱠᱮᱫ ᱠᱚᱣᱟ ᱟᱨ ᱜᱟᱛᱮᱠᱚ ᱟᱨ ᱢᱟᱥᱴᱟᱨᱠᱚᱦᱚᱸ ᱟᱹᱰᱤ ᱰᱷᱮᱨᱠᱚ ᱛᱟᱦᱮᱸᱞᱮᱱᱟ ᱴᱤᱪᱟᱨᱠᱚᱠᱚ ᱛᱟᱦᱮᱸᱞᱮᱱᱟ ᱢᱮᱱ ᱜᱟᱱᱚᱜᱼᱟ ᱟᱨ ᱟᱞᱮ ᱨᱩᱢᱼᱢᱮᱴᱠᱚ ᱟᱹᱰᱤ ᱥᱟᱸᱜᱮᱠᱚ ᱛᱟᱦᱮᱸᱞᱮᱱᱟ ᱚᱸᱰᱮ ᱡᱚᱛᱚ ᱠᱤᱪᱷᱩ ᱦᱩᱭᱩᱜᱼᱟ ᱮᱱᱮᱡᱼᱥᱮᱨᱮᱧ ᱟᱨ ᱯᱟᱲᱦᱟᱣᱠᱚ ᱟᱹᱰᱤ ᱵᱮᱥᱜᱮ ᱦᱩᱭᱩᱜᱼᱟ ᱱᱟᱯᱟᱭᱜᱮ ᱟᱨ ᱤᱧ ᱢᱮᱴᱨᱤᱠᱨᱮ ᱯᱷᱟᱥᱴ ᱰᱤᱵᱷᱤᱡᱚᱱᱤᱧ ᱟᱹᱜᱩᱠᱮᱜᱼᱟ ᱵᱮᱥᱛᱮᱧ ᱯᱟᱲᱦᱟᱣᱮᱱᱟ ᱟᱨ ᱩᱥᱠᱮ ᱵᱟᱫᱽ ᱫᱚ ᱯᱷᱟᱥᱴ ᱤᱭᱟᱨ ᱨᱮᱧ ᱥᱮᱴᱮᱨᱮᱱᱟ ᱩᱱ ᱡᱚᱠᱷᱚᱱᱦᱚᱸ ᱵᱮᱥ ᱛᱮᱜᱮᱧ ᱯᱟᱲᱦᱟᱣᱮᱱᱟ ᱟᱨ ᱟᱹᱰᱤ ᱱᱟᱯᱟᱭᱜᱮᱧ ᱯᱟᱲᱦᱟᱣᱮᱱᱟ ᱟᱨ ᱚᱱᱟᱨᱮᱦᱚᱸᱧ ᱯᱟᱥᱠᱮᱫᱼᱟ ᱯᱷᱤᱨ ᱤᱱᱴᱟᱨ ᱨᱮᱦᱚᱸ ᱤᱱᱴᱟᱨ ᱨᱮᱦᱚᱸ ᱟᱹᱰᱤ ᱵᱮᱥᱜᱮ ᱟᱞᱮᱫᱚᱞᱮ ᱯᱟᱲᱦᱟᱭᱮᱱᱟ ᱟᱨ ᱱᱟᱯᱟᱭᱜᱮ ᱨᱮᱡᱟᱞᱴᱦᱚᱸ ᱚᱰᱚᱠᱮᱱᱟᱛᱤᱧ ᱟᱹᱰᱤ ᱵᱮᱥᱜᱮ ᱯᱟᱲᱦᱟᱣ ᱦᱩᱭᱩᱜᱼᱟ ᱚᱸᱰᱮᱦᱚᱸ ᱟᱨ ᱤᱧᱦᱚᱸ ᱤᱧᱟᱹᱜ ᱥᱚᱯᱱᱚᱛᱤᱧ ᱢᱮᱱᱟᱜᱼᱟ ᱠᱤ ᱤᱧᱦᱚᱸ ᱟᱨᱚ ᱯᱟᱲᱦᱟᱣ ᱠᱟᱛᱮᱫ ᱴᱤᱪᱟᱨᱤᱧ ᱵᱮᱱᱟᱜᱼᱟ ᱟᱨ ᱮᱴᱟᱜ ᱜᱤᱫᱽᱨᱟᱹᱠᱚ ᱤᱧᱦᱚᱧ ᱯᱟᱲᱦᱟᱣ ᱠᱚᱣᱟ ᱚᱱᱟ ᱜᱮᱛᱤᱧ ᱩᱭᱦᱟᱹᱨ ᱢᱮᱱᱟᱜᱼᱟ ᱢᱟᱨᱟᱝ ᱩᱭᱦᱟᱹᱨ ᱫᱚ ᱟᱹᱰᱤ ᱟᱞᱮᱫᱚ ᱦᱚᱯᱚᱱ ᱠᱷᱚᱱᱟᱜ ᱜᱮ ᱯᱟᱲᱦᱟᱜᱨᱮ ᱢᱚᱱᱮ ᱛᱟᱦᱮᱸᱞᱮᱱᱟ ᱟᱫᱚ ᱵᱟᱨᱫᱤᱱ ᱜᱟᱱ ᱥᱠᱩᱞᱼᱞᱮ ᱪᱟᱞᱟᱜᱼᱟ ᱟᱨᱦᱚᱸ ᱵᱟᱨᱫᱤᱱ ᱫᱚ ᱪᱷᱩᱴᱤ ᱪᱮᱫᱟᱜ ᱥᱮ ᱟᱞᱮᱫᱚ ᱨᱮᱸᱜᱮᱡ ᱜᱮᱭᱟᱞᱮ ᱢᱮᱨᱚᱢ ᱰᱟᱹᱝᱨᱤᱠᱚ ᱢᱮᱱᱟᱜ ᱠᱚᱣᱟ ᱛᱚ ᱩᱱᱠᱩᱠᱚᱦᱚᱸ ᱜᱩᱯᱤ ᱦᱩᱭᱩᱜ ᱠᱟᱱ ᱛᱟᱦᱮᱱᱚᱜ ᱟᱨ ᱚᱱᱟ ᱞᱟᱹᱜᱤᱫᱛᱮ ᱵᱟᱨᱫᱤᱱ ᱪᱷᱩᱴᱤ ᱵᱟᱨᱫᱤᱱ ᱥᱠᱩᱞ ᱪᱟᱞᱟᱜ ᱟᱞᱮ ᱟᱨ ᱟᱨ ᱟᱹᱰᱤ ᱵᱮᱥᱜᱮ ᱯᱟᱲᱦᱟᱣ ᱦᱩᱭᱩᱜ ᱠᱟᱱᱟ ᱛᱟᱦᱮᱸᱫ ᱚᱱᱟ ᱥᱠᱩᱞ ᱨᱮᱦᱚᱸ ᱡᱚᱵᱽ ᱤᱧ ᱦᱩᱰᱤᱧᱨᱤᱧ ᱯᱟᱲᱦᱟᱣ ᱞᱮᱱᱟ ᱛᱟᱦᱮᱸᱫ ᱟᱹᱰᱤ ᱵᱮᱥᱴᱷᱤᱠ ᱯᱟᱲᱦᱟᱭ ᱦᱩᱭᱩᱜᱼᱟ ᱟᱨ ᱡᱚᱛᱚ ᱠᱚᱜᱮ ᱜᱟᱛᱮ ᱥᱟᱞᱟᱜ ᱟᱞᱮ ᱜᱟᱛᱮᱼᱜᱟᱛᱮ ᱤᱥᱠᱩᱞᱼᱞᱮ ᱪᱟᱞᱟᱜ ᱛᱟᱦᱮᱱ ᱥᱳᱲᱮᱠᱚ ᱮᱢᱟᱞᱮᱭᱟ ᱠᱚ ᱟᱨᱚ ᱟᱹᱰᱤ ᱠᱤᱪᱷᱩ ᱟᱱᱰᱟᱠᱚ ᱠᱮᱞᱟᱠᱚ ᱟᱨ ᱚᱠᱟ ᱡᱚᱠᱷᱚᱱ ᱫᱟᱜᱟᱭ ᱠᱷᱟᱱᱫᱚ ᱩᱱ ᱡᱚᱠᱷᱚᱱᱫᱚ ᱛᱟᱵᱮᱱᱠᱚᱠᱚ ᱮᱢᱟᱞᱮᱭᱟ ᱛᱟᱦᱮᱸᱫ

ᱟᱞᱮᱫᱚ ᱫᱚᱥ ᱵᱟᱡᱮ ᱠᱷᱚᱱᱟᱜ ᱯᱟᱸᱪ ᱵᱟᱡᱮ ᱦᱟᱹᱵᱤᱡᱠᱚ ᱯᱟᱲᱦᱟᱣ ᱞᱮᱭᱟ ᱟᱨ ᱟᱞᱮᱭᱤᱡ ᱴᱤᱪᱟᱨ ᱫᱚ ᱛᱤᱱᱴᱩᱠᱚ ᱛᱟᱦᱮᱸᱞᱮᱱᱟ ᱟᱨ ᱮᱠᱴᱩᱫᱚ ᱮᱠᱴᱩᱫᱚ ᱢᱟᱥᱴᱟᱨᱮ ᱛᱟᱦᱮᱸᱞᱮᱱᱟ ᱟᱨ ᱟᱹᱰᱤ ᱵᱮᱥᱜᱮ ᱯᱟᱲᱦᱟᱭ ᱦᱩᱭᱩᱜᱼᱟ ᱱᱟᱯᱟᱭ ᱛᱮᱜᱮ

ᱤᱧᱦᱚᱸ ᱦᱚᱲᱞᱮᱠᱟ ᱥᱮᱬᱟ ᱦᱚᱲᱚᱜᱼᱟ ᱟᱨ ᱤᱧᱟᱹᱜ ᱥᱚᱯᱱᱚᱫᱚ ᱴᱤᱪᱟᱨ ᱵᱮᱱᱟᱜ ᱨᱮᱭᱟᱜ ᱢᱮᱱᱟᱜᱼᱟ ᱟᱨ ᱤᱧᱦᱚᱸ ᱜᱤᱫᱽᱨᱟᱹᱠᱚᱧ ᱯᱟᱲᱦᱟᱣ ᱠᱚᱣᱟ ᱤᱱᱟᱹᱜᱮᱛᱤᱧ ᱟᱥᱟᱫᱚ ᱢᱮᱱᱟᱜᱼᱟ